ᱦᱮᱸ ᱤᱧᱤᱧ ᱢᱚᱱᱮᱭᱟ ᱡᱮ ᱟᱛᱳ ᱠᱚᱨᱮᱱ ᱡᱩᱣᱟᱹᱱ ᱯᱤᱲᱦᱤ ᱠᱚ ᱡᱚᱛᱷᱟᱛ ᱡᱤᱣᱤ ᱜᱟᱛᱮ ᱧᱟᱢ ᱨᱮ ᱟᱡᱷᱟᱴ ᱨᱮᱠᱚ ᱯᱟᱲᱟᱜ ᱠᱟᱱᱟ ᱪᱮᱫᱟᱜ ᱥᱮ ᱥᱚᱲᱚᱠ ᱥᱟᱦᱟᱨ ᱨᱮ ᱜᱤᱨᱟᱹᱵᱟᱥᱚᱜ ᱠᱚ ᱠᱩᱥᱤᱭᱟᱜ ᱠᱟᱱᱟ ᱟᱹᱰᱤ ᱟᱭᱢᱟ ᱦᱚᱲ ᱜᱮ ᱟᱨ ᱚᱱᱟ ᱦᱚᱛᱮᱛᱮ ᱟᱛᱳ ᱚᱲᱟᱜ ᱨᱮᱱ ᱡᱟᱦᱟᱸ ᱛᱤᱱᱟᱹᱜ ᱳᱸᱻ ᱯᱤᱲᱦᱤ ᱠᱚ ᱦᱤᱡᱩᱜ ᱠᱟᱱᱟ ᱥᱮ ᱜᱤᱫᱽᱨᱟᱹ ᱠᱚ ᱛᱟᱦᱮᱱ ᱠᱟᱱᱟ ᱠᱚ ᱡᱤᱣᱤ ᱜᱟᱛᱮ ᱧᱟᱢ ᱨᱮ ᱠᱟᱹᱴᱤᱡ ᱮᱴᱠᱮᱴᱚᱬᱮ ᱟᱹᱜᱩᱭᱮᱫᱟᱭ ᱪᱮᱫ ᱞᱮᱠᱟ ᱨᱮ ᱟᱛᱳ ᱚᱲᱟᱜ ᱨᱮᱱ ᱜᱤᱫᱽᱨᱟᱹ ᱠᱚᱫᱚ ᱡᱟᱹᱥᱛᱤ ᱯᱟᱲᱦᱟᱜ ᱥᱮᱫ ᱛᱮ ᱵᱟᱝ ᱠᱚ ᱞᱟᱯᱷᱟᱝ ᱠᱚᱜᱼᱟ ᱟᱨ ᱤᱱᱟᱹ ᱥᱟᱶᱛᱮ ᱠᱟᱹᱢᱤ ᱠᱟᱹᱥᱱᱤ ᱠᱚᱨᱮ ᱦᱚᱸ ᱥᱮ ᱱᱩᱠᱨᱤ ᱵᱟᱹᱠᱨᱤ ᱠᱚᱨᱮ ᱩᱱᱟᱹᱜ ᱡᱟᱹᱥᱛᱤ ᱫᱟᱣ ᱵᱟᱝ ᱠᱚ ᱦᱟᱢᱮᱴᱟ ᱚᱱᱟ ᱠᱷᱟᱹᱛᱤᱨ ᱛᱮ ᱡᱟᱦᱟᱸᱭ ᱥᱚᱲᱚᱠ ᱥᱮ ᱥᱟᱦᱟᱨ ᱨᱮ ᱠᱚ ᱜᱤᱨᱟᱹᱵᱟᱹᱥᱤ ᱠᱟᱱᱟ ᱩᱱᱠᱩ ᱫᱚ ᱚᱞ ᱯᱟᱲᱦᱟᱣ ᱛᱮ ᱠᱟᱹᱴᱤᱡ ᱠᱚ ᱞᱟᱦᱟᱜ ᱠᱟᱱᱟ ᱥᱮ ᱡᱟᱦᱟᱱᱟᱜ ᱠᱟᱹᱢᱤ ᱠᱟᱹᱥᱱᱤ ᱠᱚ ᱛᱚᱞᱟᱥ ᱧᱟᱢ ᱮᱫᱟ ᱚᱱᱠᱟ ᱨᱮ ᱟᱛᱳ ᱠᱚᱨᱮᱱ ᱡᱩᱣᱟᱹᱱ ᱯᱤᱲᱦᱤ ᱠᱚ ᱥᱟᱞᱟᱜ ᱥᱚᱝᱥᱟᱨ ᱜᱟᱹᱰᱤ ᱨᱮ ᱫᱮᱡᱚᱜ ᱞᱟᱹᱜᱤᱫ ᱠᱟᱹᱴᱤᱡ ᱮᱴᱠᱮᱴᱚᱬᱮ ᱥᱮ ᱮᱴᱠᱮᱴᱚᱬᱮ ᱥᱤᱨᱡᱟᱹᱜ ᱠᱟᱱᱟ ᱚᱱᱟ ᱠᱷᱟᱹᱛᱤᱨ ᱟᱛᱳ ᱨᱮᱱ ᱡᱩᱣᱟᱹᱱ ᱯᱤᱲᱦᱤ ᱠᱚ ᱡᱚᱛᱷᱟᱛ ᱥᱟᱹᱦᱤᱡ ᱡᱤᱣᱤ ᱜᱟᱛᱮ ᱧᱟᱢ ᱨᱮ ᱟᱡᱷᱟᱸᱴ ᱥᱮᱴᱮᱨ ᱟᱠᱚ ᱠᱟᱱᱟ

ᱥᱚᱲᱚᱠ ᱥᱟᱦᱟᱨ ᱨᱮ ᱜᱤᱨᱟᱹᱵᱟᱥᱚᱜ ᱠᱟᱱᱟ ᱠᱚ ᱪᱮᱫᱟᱜ ᱱᱚᱣᱟ ᱨᱮᱱᱟᱜ ᱚᱡᱮ ᱡᱩᱫᱤ ᱵᱚᱱ ᱧᱮᱞᱟ ᱟᱹᱰᱤ ᱟᱭᱢᱟ ᱜᱮ ᱵᱚᱱ ᱧᱟᱢᱟ ᱡᱮ ᱞᱮᱠᱟ ᱯᱳᱭᱞᱳ ᱨᱮᱵᱚᱱ ᱞᱟᱹᱭ ᱠᱮᱫ ᱞᱮᱠᱟ ᱚᱞ ᱯᱟᱲᱦᱟᱣ ᱥᱚᱦᱚᱨ ᱵᱟᱡᱟᱨ ᱨᱮ ᱜᱤᱨᱟᱹᱵᱟᱥ ᱞᱮᱱᱠᱷᱟᱱ ᱚᱞ ᱯᱟᱲᱦᱟᱣ ᱨᱮ ᱟᱹᱰᱤ ᱜᱮ ᱥᱩᱡᱩᱜᱽ ᱥᱮ ᱥᱚᱦᱞᱮ ᱦᱩᱭᱩᱜᱼᱟ ᱪᱮᱫᱟᱜ ᱥᱮ ᱥᱚᱦᱚᱨ ᱵᱟᱡᱟᱨ ᱨᱮᱫᱚ ᱚᱞ ᱯᱟᱲᱦᱟᱣ ᱞᱟᱹᱜᱤᱫᱽ ᱜᱮ ᱟᱨᱚ ᱢᱟᱪᱮᱫ ᱠᱚ ᱥᱮ ᱪᱮᱪᱮᱫ ᱠᱚᱢ ᱧᱟᱢ ᱠᱚᱣᱟ ᱩᱱᱠᱩ ᱴᱷᱮᱱ ᱥᱩᱨ ᱥᱩᱯᱩᱨ ᱮᱢ ᱚᱞ ᱯᱟᱲᱦᱟᱣ ᱫᱟᱲᱮᱭᱟᱜᱼᱟ ᱤᱱᱟᱹ ᱥᱟᱶᱛᱮ ᱡᱟᱦᱟᱱᱟᱜ ᱥᱚᱭᱫᱟ ᱯᱟᱹᱛᱤ ᱠᱚ ᱫᱚᱠᱟᱱ ᱨᱮ ᱵᱟᱡᱟᱨ ᱨᱮᱜᱮᱢ ᱛᱟᱦᱮᱱ ᱠᱷᱟᱱ ᱵᱟᱡᱟᱨ ᱨᱮᱜᱮ ᱥᱩᱨ ᱨᱮ ᱮᱢ ᱪᱟᱞᱟᱣ ᱜᱚᱫᱚᱜᱼᱟ ᱫᱚᱠᱟᱱ ᱨᱮᱜᱮ ᱡᱟᱦᱟᱱᱟᱜ ᱠᱚᱢ ᱥᱚᱭᱫᱟ ᱜᱚᱫᱟ ᱦᱟᱛᱟᱣ ᱜᱚᱫᱟᱢ ᱚᱱᱟ ᱟᱹᱰᱤ ᱜᱮ ᱥᱚᱞᱦᱮᱜ ᱠᱟᱱᱟ ᱤᱱᱟᱹ ᱥᱟᱶᱛᱮ ᱢᱟᱦᱟᱸ ᱯᱩᱛᱷᱤ ᱯᱚᱛᱚᱵ ᱠᱚ ᱚᱱᱟ ᱫᱚ ᱵᱟᱡᱟᱨ ᱨᱮᱜᱮ ᱟᱹᱰᱤ ᱪᱟᱬᱵᱚᱱ ᱧᱟᱢ ᱮᱫᱟ ᱚᱱᱟ ᱥᱟᱶᱛᱮ ᱵᱟᱡᱟᱨ ᱨᱮᱜᱮ ᱠᱚ ᱜᱤᱨᱟᱹᱵᱟᱹᱥᱤᱜ ᱠᱟᱱᱟ ᱱᱚᱣᱟ ᱚᱱᱠᱟᱱ ᱟᱹᱰᱤ ᱜᱟᱱ ᱜᱮ ᱛᱮᱛᱮᱫ ᱠᱟᱛᱷᱟ ᱠᱚ ᱢᱮᱱᱟᱜ ᱟᱠᱟᱫᱟ ᱟᱹᱰᱤ ᱜᱟᱱ ᱚᱡᱮ ᱢᱮᱱᱟᱜ ᱟᱠᱟᱫᱟ ᱡᱟᱦᱟᱸ ᱫᱚ ᱟᱛᱳ ᱚᱲᱟᱜ ᱠᱷᱚᱱ ᱥᱟᱦᱟᱨ ᱨᱮ ᱥᱮ ᱥᱚᱲᱚᱠ ᱨᱮᱠᱚ ᱜᱤᱨᱟᱹᱵᱟᱹᱥᱤ ᱠᱟᱱᱟ ᱦᱚᱲ ᱠᱚ